ᱵᱟᱨ ᱯᱮ ᱫᱤᱱ ᱢᱟᱲᱟᱝ ᱨᱮ ᱤᱧ ᱮᱢ ᱟᱭ ᱥᱟᱣᱢᱤ ᱨᱮᱱᱟᱜ ᱢᱤᱫᱴᱮᱱ ᱪᱟᱨᱡᱟᱨ ᱯᱷᱤᱞᱤᱯᱠᱟᱨᱴ ᱠᱷᱚᱱᱤᱧ ᱚᱰᱟᱨ ᱞᱮᱫᱟ ᱢᱮᱱᱠᱷᱟᱱ ᱡᱚᱠᱷᱚᱱ ᱤᱧ ᱯᱷᱤᱞᱤᱯᱠᱟᱨᱴ ᱨᱮ ᱚᱱᱟ ᱪᱟᱨᱡᱟᱨ ᱤᱧ ᱚᱰᱟᱨᱮᱜ ᱠᱟᱱ ᱛᱟᱦᱮᱸᱫᱼᱟ ᱛᱚᱠᱷᱚᱱ ᱚᱰᱮ ᱚᱞ ᱛᱟᱦᱮᱸ ᱠᱟᱱᱟ ᱡᱮ ᱚᱱᱟ ᱨᱮᱫᱚ ᱥᱩᱯᱟᱨ ᱯᱷᱟᱥᱴ ᱪᱟᱨᱡᱤᱝ ᱚᱯᱥᱮᱱ ᱢᱮᱱᱟᱜᱼᱟ ᱢᱟ ᱱᱮ ᱢᱤᱫ ᱜᱷᱟᱹᱲᱤᱛᱮ ᱯᱷᱳᱱ ᱪᱟᱡᱚᱜᱼᱟ ᱚᱱᱟ ᱯᱷᱟᱥᱴ ᱪᱟᱨᱡᱤᱝ ᱚᱱᱟ ᱚᱯᱷᱥᱮᱱ ᱢᱮᱱᱟᱜᱼᱟ ᱟᱨ ᱤᱧ ᱫᱚ ᱚᱱᱟ ᱫᱚ ᱴᱳᱭᱮᱱᱴᱤ ᱴᱩ ᱯᱚᱭᱮᱱᱴ ᱯᱷᱟᱭᱤᱵᱷ ᱢᱮᱜᱟᱳᱟᱨᱰ ᱨᱮᱱᱟᱜ ᱢᱤᱫᱴᱮᱱ ᱪᱟᱨᱡᱟᱨ ᱤᱧ ᱵᱟᱪᱷᱟᱣ ᱟᱠᱟᱫ ᱛᱟᱦᱮᱸᱱᱟ ᱢᱮᱱᱠᱷᱟᱱ ᱚᱸᱰᱮ ᱡᱟᱦᱟᱸ ᱠᱚ ᱚᱞ ᱛᱟᱦᱮᱸ ᱠᱟᱱᱟ ᱤᱥᱯᱮᱥᱮᱯᱷᱤᱠ ᱠᱚ ᱡᱟᱦᱟᱸ ᱚᱞ ᱛᱟᱦᱮᱸ ᱠᱟᱱᱟ ᱡᱮ ᱯᱷᱟᱥᱴ ᱪᱟᱨᱡᱤᱝ ᱥᱟᱯᱳᱴ ᱛᱟᱦᱮᱸᱱᱟ ᱤᱭᱩ ᱮᱥ ᱵᱤ ᱴᱟᱭᱤᱯ ᱛᱷᱤᱨᱤ ᱠᱟᱱᱟ ᱵᱤᱞ ᱠᱳᱣᱟᱞᱤᱴᱤ ᱢᱚᱡᱽ ᱜᱮᱭᱟ ᱚᱱᱠᱟ ᱟᱭᱢᱟ ᱠᱤᱪᱷᱩ ᱠᱤᱱᱛᱩ ᱚᱞ ᱛᱟᱦᱮᱸ ᱠᱟᱱᱟ ᱢᱮᱱᱠᱷᱟᱱ ᱡᱚᱠᱷᱚᱱ ᱚᱱᱟ ᱤᱧᱤᱧ ᱚᱰᱟᱨ ᱠᱮᱫᱟ ᱟᱨ ᱵᱟᱨᱯᱮ ᱫᱤᱱ ᱯᱚᱨᱮ ᱡᱚᱠᱷᱚᱱ ᱚᱱᱟ ᱤᱧᱟᱹᱜ ᱚᱲᱟᱜᱨᱮ ᱰᱮᱞᱤᱵᱷᱟᱨᱤ ᱦᱮᱡ ᱮᱱᱟ ᱛᱚᱠᱷᱱᱤᱧ ᱧᱮᱞ ᱮᱫᱟ ᱚᱱᱟ ᱵᱚᱠᱥ ᱠᱷᱩᱞᱟᱹᱣ ᱠᱟᱛᱮᱫ ᱡᱮ ᱡᱟᱦᱟᱸ ᱠᱚᱠᱚ ᱚᱞ ᱟᱠᱟᱫ ᱛᱟᱦᱮᱸᱜᱼᱟ ᱚᱱᱟ ᱤᱱᱴᱟᱨᱱᱮᱴ ᱨᱮᱭᱟᱜ ᱤᱭᱟᱨ ᱯᱷᱤᱞᱤᱯᱠᱟᱨᱴ ᱥᱟᱭᱤᱰ ᱨᱮ ᱚᱱᱟ ᱠᱚᱫᱚ ᱠᱤᱱᱛᱩ ᱵᱟᱹᱱᱩᱜᱼᱟ ᱢᱟᱱᱮ ᱚᱱᱮ ᱚᱱᱟ ᱵᱤᱞ ᱠᱳᱣᱟᱞᱤᱴᱤ ᱮᱠᱫᱚᱢ ᱵᱮᱠᱟᱨ ᱦᱮᱡ ᱟ ᱠᱟᱱᱟ ᱛᱟᱨ ᱠᱚᱦᱚᱸ ᱟᱹᱰᱤ ᱢᱟᱱᱮ ᱱᱟᱨᱵᱷᱟᱥ ᱜᱮᱭᱟ ᱫᱩᱨᱵᱚᱞ ᱜᱮᱭᱟ ᱴᱷᱤᱠ ᱴᱷᱟᱠ ᱵᱟᱝ ᱢᱚᱸᱡᱼᱟ ᱛᱟᱨ ᱠᱚᱦᱚᱸ ᱛᱟᱨᱯᱚᱨ ᱛᱟᱨ ᱵᱷᱤᱛᱨᱤ ᱨᱮᱦᱚᱸ ᱟᱭᱢᱟ ᱡᱟᱭᱜᱟᱨᱮ ᱢᱟᱱᱮ ᱜᱮᱫ ᱜᱮᱫ ᱢᱮᱱᱟᱜᱼᱟ ᱛᱟᱨᱯᱚᱨ ᱴᱟᱭᱤᱯ ᱥᱤ ᱠᱟᱱ ᱨᱮᱦᱚᱸ ᱚᱱᱟᱨᱮ ᱯᱷᱟᱥᱴ ᱪᱟᱨᱡᱤᱝ ᱥᱟᱯᱳᱴ ᱵᱟᱹᱱᱩᱜᱼᱟ ᱦᱮᱸ ᱛᱟᱨᱯᱚᱨ ᱚᱱᱟ ᱵᱷᱤᱛᱨᱤ ᱨᱮ ᱡᱟᱦᱟᱸ ᱛᱤᱱᱟᱹᱜ ᱜᱮ ᱢᱮᱥᱤᱱ ᱠᱚ ᱢᱮᱱᱟᱜᱼᱟ ᱚᱱᱟ ᱵᱟᱨ ᱯᱮ ᱫᱤᱱ ᱢᱚᱸᱡᱜᱮ ᱠᱟᱹᱢᱤ ᱠᱮᱫᱟ ᱛᱟᱨᱯᱚᱨ ᱟᱵᱟᱨ ᱪᱟᱨᱡᱟᱨ ᱠᱷᱟᱨᱟᱯᱱᱟ ᱟᱨ ᱚᱱᱟ ᱪᱟᱨᱡᱟᱨ ᱨᱮᱱᱟᱜ ᱫᱟᱢ ᱛᱟᱦᱮᱸ ᱠᱟᱱᱟ ᱯᱟᱸᱥᱥᱳ ᱴᱟᱠᱟ ᱛᱳ ᱤᱧᱟᱹᱜ ᱯᱟᱸᱥᱥᱳ ᱴᱟᱠᱟ ᱞᱚᱥ ᱮᱱ ᱛᱤᱧᱟ ᱚᱱᱟ ᱛᱮᱦᱚᱸ ᱤᱧ ᱟᱯᱮᱧ ᱢᱮᱛᱟ ᱯᱮᱭᱟ ᱡᱩᱫᱤ ᱡᱟᱦᱟᱸᱭ ᱯᱷᱤᱞᱤᱯᱠᱟᱨᱴ ᱠᱷᱚᱡ ᱯᱮ ᱚᱰᱟᱨ ᱠᱷᱟᱡ ᱫᱟᱭᱟ ᱠᱟᱛᱮ ᱱᱚᱣᱟ ᱥᱟᱶᱢᱤ ᱨᱮᱱᱟᱜ ᱡᱟᱦᱟᱸ ᱤᱭᱟᱹ ᱢᱮᱱᱟᱜᱼᱟ ᱪᱟᱨᱪᱟᱨ ᱢᱮᱱᱟᱜᱼᱟ ᱮᱢ ᱟᱭ ᱥᱟᱶᱢᱤ ᱨᱮᱱᱟᱜ ᱚᱱᱟᱴᱟᱜ ᱫᱚ ᱟᱞᱚᱯᱮ ᱚᱰᱟᱨᱼᱟ ᱮᱠᱫᱚᱢ ᱵᱮᱠᱟᱨ ᱜᱮᱭᱟ ᱪᱮᱫ ᱦᱚᱸ ᱵᱟᱝ ᱵᱷᱟᱞᱤᱭᱟ ᱠᱷᱟᱹᱞᱤ ᱠᱷᱟᱹᱞᱤ ᱚᱞ ᱠᱟᱜᱼᱟ ᱠᱚ ᱢᱟᱨᱟᱝ ᱢᱟᱨᱟᱝ ᱡᱮ ᱱᱤᱭᱟᱹ ᱱᱤᱭᱟᱹ ᱱᱤᱭᱟᱹ ᱱᱤᱭᱟᱹ ᱢᱚᱸᱡᱼᱟ ᱢᱮᱱᱠᱷᱟᱱ ᱚᱱᱟ ᱠᱚ ᱵᱟᱝ ᱧᱟᱢᱚᱜ ᱜᱮᱭᱟ ᱟᱫᱚ ᱛᱟᱦᱞᱮ ᱤᱧ ᱫᱚ ᱱᱚᱣᱟᱜᱮ ᱮᱠᱟᱞᱜᱮ ᱵᱟᱹᱧ ᱠᱩᱥᱤᱭᱟᱫᱟ ᱮᱠᱟᱞ ᱜᱮ ᱤᱧᱟᱹᱜ ᱵᱮᱱᱤᱯᱷᱤᱴ ᱵᱟᱝ ᱦᱩᱭ ᱞᱮᱱᱟ ᱮᱢᱚᱱ ᱤᱧᱟᱹᱜ ᱯᱩᱨᱟᱹ ᱯᱟᱸᱥᱥᱳ ᱴᱟᱠᱟ ᱞᱚᱥ ᱮᱱᱟ ᱛᱳ ᱱᱤᱭᱟᱹ ᱫᱚ ᱤᱧᱟᱹᱜ ᱱᱮᱜᱮᱴᱤᱵᱷ ᱮᱠᱥᱯᱨᱤᱭᱮᱱᱥ ᱠᱟᱱᱟ ᱱᱤᱭᱟᱹ ᱨᱮᱱᱟᱜ ᱠᱟᱨᱚᱱ ᱤᱧᱤᱧ ᱵᱩᱡᱷᱟᱹᱣ ᱠᱮᱫᱟ ᱡᱮ ᱱᱤᱭᱟᱹ ᱫᱚ ᱮᱠᱟᱞ ᱜᱮ ᱵᱟᱝ ᱵᱷᱟᱹᱜᱤᱭᱟ ᱟᱨ ᱤᱧᱟᱹᱜ ᱟᱭᱢᱟ ᱴᱟᱠᱟ ᱥᱮᱱ ᱱᱟ ᱟᱨ ᱛᱷᱚᱲᱟ ᱥᱟᱶᱢᱤ ᱵᱟᱫ ᱫᱤᱭᱮ ᱟᱯᱮ ᱮᱴᱟᱜ ᱡᱮ ᱠᱳᱱᱳ ᱠᱳᱢᱯᱟᱱᱤᱭᱟᱜ ᱪᱟᱨᱡᱟᱨ ᱯᱮ ᱦᱟᱛᱟᱣ ᱫᱟᱲᱮᱭᱟᱜᱼᱟ ᱢᱮᱱᱠᱷᱟᱱ ᱥᱟᱶᱢᱤ ᱫᱚ ᱟᱞᱚᱯᱮ ᱦᱟᱛᱟᱣᱟ